ᱯᱮᱴᱨᱳᱞ ᱰᱤᱡᱮᱞ ᱡᱮ ᱱᱚᱜᱚᱭ ᱫᱟᱢ ᱵᱟᱹᱲᱛᱤᱜ ᱠᱟᱱᱟ ᱵᱟᱲᱛᱤᱜ ᱠᱟᱱᱟ ᱛᱚ ᱱᱚᱣᱟ ᱡᱟᱛᱮ ᱱᱚᱜᱚᱭ ᱫᱤᱥᱚᱢ ᱜᱚᱴᱟ ᱫᱤᱥᱚᱢ ᱨᱮᱱ ᱡᱚᱛᱚ ᱦᱚᱲᱚ ᱦᱚᱲᱚ ᱡᱩᱫᱤ ᱠᱚ ᱦᱟᱛᱟᱣᱟ ᱛᱟᱦᱚᱞᱮ ᱛᱚ ᱟᱭᱢᱟ ᱜᱟᱹᱰᱤ ᱜᱷᱚᱲᱟ ᱵᱟᱹᱲᱛᱤᱜᱼᱟ ᱯᱮᱴᱨᱳᱞ ᱨᱮᱱᱟᱜ ᱰᱤᱡᱮᱞ ᱨᱮᱱᱟᱜ ᱫᱟᱢ ᱦᱚᱸ ᱵᱟᱹᱲᱛᱤᱜᱼᱟ ᱛᱟᱯᱚᱨᱮ ᱫᱤᱥᱚᱢ ᱨᱮᱱᱟᱜ ᱯᱚᱨᱤ ᱵᱮᱥ ᱦᱚᱸ ᱵᱟᱹᱲᱤᱡᱚᱜᱼᱟ ᱵᱟᱹᱲᱤᱡᱚᱜ ᱠᱷᱟᱡ ᱫᱚ ᱟᱫᱚ ᱚᱱᱟ ᱠᱚ ᱟᱵᱚᱛᱚ ᱥᱮᱨᱚᱠᱚᱢ ᱠᱚᱢ ᱵᱮᱵᱚᱦᱟᱨ ᱦᱩᱭᱩᱜ ᱛᱟᱵᱚᱱᱟ ᱠᱚᱢ ᱵᱮᱵᱚᱦᱟᱨ ᱞᱮᱠᱷᱟᱡ ᱟᱵᱚᱣᱟᱜ ᱫᱤᱥᱚᱢ ᱢᱚᱡᱽ ᱛᱟᱦᱮᱱᱟ ᱥᱮ ᱯᱚᱨᱤᱵᱮᱥ ᱢᱚᱡᱽ ᱛᱟᱦᱮᱱ ᱛᱟᱵᱚᱱᱟ ᱢᱚᱡᱽ ᱛᱟᱦᱮ ᱞᱮᱱ ᱠᱷᱟᱡ ᱟᱵᱚᱦᱚᱸ ᱡᱚᱛᱚ ᱢᱚᱡᱽ ᱜᱮᱵᱚᱱ ᱛᱟᱦᱮᱱᱟ ᱫᱤᱥᱚᱢ ᱡᱩᱫᱤ ᱢᱚᱡᱽ ᱛᱟᱦᱮᱱᱟ ᱛᱟᱵᱚᱱ ᱠᱷᱟᱡ ᱟᱵᱚ ᱡᱚᱛᱚ ᱢᱚᱡᱽ ᱜᱮᱵᱚ ᱛᱟᱦᱮᱱᱟ

ᱯᱤᱴᱨᱳᱞ ᱰᱤᱡᱮᱞ ᱨᱮᱱᱟᱜ ᱡᱟᱦᱟᱸ ᱛᱮ ᱫᱟᱢ ᱵᱟᱝ ᱵᱤᱥᱤᱜ ᱥᱮ

ᱟᱞᱚ ᱵᱮᱥᱤ ᱚᱱᱟ ᱞᱟᱹᱜᱤᱫ ᱛᱮᱦᱚᱸ ᱟᱵᱚᱦᱚᱸ ᱧᱮᱞ ᱦᱩᱭᱩᱜ ᱛᱟᱵᱚᱱᱟ ᱟᱵᱚᱦᱚᱸ ᱡᱟᱛᱮ ᱚᱱᱠᱟ ᱜᱟᱹᱰᱤ ᱜᱷᱚᱲᱟ ᱵᱟᱠᱚ ᱪᱟᱞᱟᱣ ᱡᱟᱛᱮ ᱫᱤᱥᱚᱢ ᱵᱟᱝ ᱥᱮᱱᱚᱜ ᱛᱟᱵᱚᱱ ᱚᱱᱟ ᱤᱭᱟᱹ ᱛᱮ ᱢᱚᱡᱽ ᱯᱚᱨᱤᱵᱮᱥ ᱛᱮᱵᱚ ᱪᱟᱞᱟᱜ ᱥᱮ ᱨᱚᱠᱚᱢ ᱠᱟᱛᱮᱫ ᱛᱟᱦᱮᱱ ᱦᱩᱭᱩᱜ ᱛᱟᱵᱚᱱᱟ